ᱤᱧᱫᱚ ᱡᱤᱭᱟᱹᱞᱤ ᱫᱚ ᱟᱹᱰᱤ ᱜᱟᱱᱤᱧ ᱠᱩᱥᱤᱭᱟ ᱠᱚᱣᱟ ᱪᱮᱫᱟᱜ ᱮᱱᱛᱮᱫ ᱟᱞᱮᱨᱮᱱ ᱦᱚᱸ ᱢᱮᱱᱟᱜ ᱠᱚᱣᱟ ᱮᱢᱟᱱ ᱛᱮᱭᱟᱜ ᱡᱤᱭᱟᱹᱞᱤ ᱠᱚ ᱢᱮᱱᱟᱜ ᱠᱚᱣᱟ ᱯᱩᱥᱤ ᱠᱚ ᱢᱮᱱᱟᱜ ᱠᱚᱣᱟ ᱥᱮᱛᱟ ᱠᱚ ᱢᱮᱱᱟᱜ ᱠᱚᱣᱟ ᱜᱟᱹᱭ ᱰᱟᱝᱨᱟ ᱠᱚ ᱢᱮᱱᱟᱜ ᱠᱚᱣᱟ ᱟᱨ ᱱᱚᱛᱮ ᱥᱤᱢ ᱥᱩᱠᱨᱤ ᱠᱚ ᱢᱮᱱᱟᱜ ᱠᱚᱣᱟ ᱪᱮᱫᱟᱜ ᱟᱹᱰᱤ ᱠᱩᱥᱤ ᱪᱮᱫᱟᱜ ᱥᱮ ᱡᱟᱦᱟᱸ ᱛᱤ ᱮᱜᱮᱧ ᱪᱟᱞᱟᱜ ᱤᱧ ᱟᱹᱰᱤ ᱢᱚᱡᱽ ᱠᱚ ᱟᱛᱟᱝ ᱫᱟᱨᱟᱢᱤᱧᱟ ᱢᱮᱭᱚᱝ ᱢᱮᱭᱚᱝ ᱥᱮ ᱥᱮᱛᱟ ᱦᱚᱸ ᱧᱩᱛᱩᱢ ᱵᱟᱲᱟ ᱠᱚᱣᱟᱞᱮ ᱠᱟᱹᱞᱩ ᱠᱚ ᱯᱩᱥᱤ ᱦᱚᱞᱮ ᱧᱩᱛᱩᱢ ᱵᱟᱲᱟ ᱟᱠᱟᱫ ᱠᱚᱣᱟ ᱨᱟᱹᱡᱩ ᱠᱚ ᱚᱱᱟᱠᱚᱧ ᱦᱚᱦᱚ ᱟᱠᱚ ᱠᱷᱟᱱ ᱟᱹᱰᱤ ᱨᱟᱹᱥᱠᱟᱹ ᱟᱛᱮᱫ ᱠᱚ ᱫᱟᱹᱲ ᱟᱹᱜᱩᱭᱟ ᱪᱟᱰᱵᱚᱞ ᱠᱚ ᱯᱷᱮᱴᱮ ᱯᱷᱮᱴᱮ ᱠᱟᱛᱮᱫ ᱠᱚ ᱦᱤᱡᱩᱜᱼᱟ ᱟᱨ ᱡᱟᱸᱜᱟ ᱠᱚ ᱜᱟᱹᱫᱩᱨᱤᱧᱟ ᱯᱩᱥᱤ ᱫᱚ ᱟᱨ ᱠᱟᱬ ᱠᱚᱦᱚᱸ ᱢᱚᱡᱽ ᱜᱮ ᱞᱟᱲᱟ ᱞᱮᱠᱚ ᱠᱷᱟᱡ ᱜᱮ ᱠᱚ ᱞᱟᱲᱟ ᱠᱚ ᱠᱷᱚᱡᱚᱜ ᱠᱷᱟᱡ ᱠᱚ ᱰᱚᱵᱚᱜ ᱤᱧᱟ ᱚᱱᱟ ᱠᱚ ᱟᱨᱠᱚ ᱨᱟᱜᱽ ᱛᱟᱞᱮᱭᱟ ᱠᱟᱲᱟ ᱠᱚᱦᱚᱸ ᱚᱱᱟᱛᱮ ᱤᱧᱫᱚ ᱟᱹᱰᱤᱧ ᱠᱩᱥᱤ ᱟᱠᱚᱣᱟ ᱡᱤᱭᱟᱹᱞᱤ ᱠᱚ ᱚᱱᱟᱛᱮ ᱟᱹᱰᱤ ᱠᱩᱥᱤ ᱟᱨ ᱢᱤᱫᱴᱤᱡ ᱠᱟᱹᱞᱩ ᱥᱮᱛᱟ ᱢᱮᱱᱟᱭ ᱛᱟᱞᱮᱭᱟ ᱩᱱᱤ ᱠᱟᱹᱞᱩ ᱠᱟᱹᱞᱩ ᱞᱮ ᱦᱚᱦᱚᱣᱟᱭ ᱠᱟᱱ ᱪᱟᱰᱵᱚᱞ ᱴᱷᱮᱯᱮ ᱴᱷᱮᱯᱮ ᱠᱟᱛᱮᱫ ᱫᱟᱹᱲ ᱟᱹᱜᱩ ᱛᱟᱞᱮᱭᱟᱭ ᱩᱱᱤ ᱦᱚᱸ ᱟᱹᱰᱤ ᱠᱩᱥᱤ ᱥᱤᱢ ᱦᱚᱸ ᱢᱮᱱᱟᱜ ᱠᱚᱣᱟ ᱛᱤ ᱛᱤᱧ ᱦᱚᱦᱚ ᱟᱠᱚ ᱠᱷᱟᱡ ᱫᱚ ᱥᱤᱢ ᱦᱚᱸᱠᱚ ᱫᱟᱹᱲ ᱟᱹᱜᱩᱭ ᱛᱟᱞᱮᱭᱟ ᱥᱩᱠᱨᱤ ᱠᱚ ᱢᱮᱱᱟᱜ ᱠᱚᱛᱟ ᱞᱮᱭᱟ ᱥᱩᱠᱨᱤ ᱠᱩᱱᱩᱜ ᱠᱩᱱᱩᱜ ᱤᱧ ᱦᱚᱦᱚᱣᱟᱭ ᱠᱷᱟᱡ ᱦᱚᱸ ᱩᱱᱤ ᱟᱹᱰᱤ ᱢᱚᱡᱽ ᱫᱟᱹᱲ ᱟᱹᱜᱩ ᱛᱟᱞᱮᱭᱟᱭ ᱚᱱᱟᱛᱮ ᱤᱧᱫᱚ ᱮᱢᱟᱱᱛᱮᱭᱟᱱ ᱡᱟᱱᱣᱟᱨ ᱥᱮ ᱡᱤᱭᱟᱹᱞᱤ ᱠᱚᱫᱚ ᱟᱹᱰᱤ ᱠᱩᱥᱤᱧ ᱟᱹᱭᱠᱟᱹᱣᱟ ᱚᱱᱟᱛᱮ ᱩᱱᱠᱩ ᱫᱚ ᱟᱞᱮᱫᱚ ᱟᱹᱰᱤ ᱢᱚᱡᱽ ᱞᱮ ᱟᱹᱥᱩᱞᱮᱫ ᱠᱚᱣᱟ ᱟᱨ ᱢᱚᱡᱽ ᱜᱮᱞᱮ ᱤᱭᱟᱹ ᱠᱟᱜ ᱠᱚᱣᱟ ᱚᱱᱟ ᱤᱭᱟᱹᱛᱮ ᱡᱤᱭᱟᱹᱞᱤ ᱫᱚ ᱟᱹᱰᱤ ᱨᱟᱹᱥᱠᱟᱹ ᱜᱮ